ᱤᱧ ᱢᱤᱫᱴᱮᱱ ᱴᱤᱵᱷᱤ ᱠᱷᱚᱱᱟᱜ ᱯᱨᱳᱜᱽᱨᱟᱢᱤᱧ ᱧᱮᱞᱟ ᱚᱠᱟ ᱫᱚ ᱫᱤᱫᱤ ᱱᱟᱢᱵᱟᱨ ᱳᱭᱟᱱ ᱚᱸᱰᱮ ᱠᱷᱚᱱᱮᱧ ᱧᱮᱞ ᱠᱮᱫᱟ ᱡᱮ ᱪᱟᱣᱢᱤᱱ ᱨᱮᱥᱤᱯᱤ ᱪᱮᱫ ᱞᱮᱠᱟ ᱠᱚ ᱤᱥᱤᱱᱟ ᱧᱮᱞ ᱠᱤᱫᱟᱹᱧ ᱚᱱᱟ ᱪᱟᱣᱢᱤᱱ ᱞᱚᱞᱚ ᱫᱟᱜ ᱨᱮ ᱫᱚᱦᱚ ᱠᱟᱛᱮᱫ ᱫᱚᱦᱚᱠᱟᱜᱼᱟᱠᱚ ᱛᱟᱨᱯᱚᱨ ᱚᱱᱟ ᱥᱩᱱᱩᱢ ᱨᱮ ᱵᱷᱟᱡᱟ ᱠᱟᱛᱮᱜ ᱵᱤᱞᱤ ᱜᱟᱡᱚᱨ ᱥᱚᱥᱟ ᱯᱮᱸᱭᱟᱡᱽ ᱟᱨᱚ ᱮᱢᱟᱱ ᱛᱮᱭᱟᱜ ᱯᱞᱟᱥ ᱢᱟᱹᱨᱤᱪ ᱢᱚᱥᱞᱟ ᱡᱚᱛᱚ ᱠᱤᱪᱷᱩ ᱮᱢ ᱠᱟᱛᱮᱫ ᱚᱱᱟ ᱟᱹᱰᱤ ᱢᱚᱸᱡᱽ ᱢᱤᱫᱴᱮᱱ ᱛᱚᱭᱨᱤ ᱦᱩᱭᱩᱜᱼᱟ ᱪᱟᱣᱢᱤᱱ